ᱢᱤᱫᱦᱚᱲ ᱡᱩᱫᱤ ᱵᱷᱟᱹᱜᱤ ᱞᱮᱠᱟ ᱥᱮᱪᱮᱫ ᱛᱮ ᱟᱡ ᱮ ᱯᱟᱲᱦᱟᱣ ᱦᱟᱨᱟ ᱟᱠᱟᱱᱟᱭ ᱩᱱᱤ ᱫᱚ ᱫᱤᱥᱚᱢ ᱨᱮᱱᱟᱜ ᱟᱹᱨᱤ ᱠᱚᱢᱟ ᱢᱟᱱᱟᱣ ᱜᱮ ᱦᱩᱭᱩᱜ ᱛᱟᱭᱟ ᱚᱱᱟ ᱥᱟᱶᱛᱮ ᱟᱡ ᱢᱟᱹᱱᱢᱤ ᱞᱮᱠᱟ ᱛᱮᱫᱚ ᱱᱚᱣᱟ ᱫᱚ ᱢᱟᱱᱟᱣ ᱛᱮᱜᱮ ᱦᱩᱭᱩᱜ ᱛᱟᱭᱟ ᱡᱮ ᱦᱚᱲ ᱪᱮᱫᱠᱚ ᱞᱟᱹᱭ ᱫᱟᱠᱚ ᱚᱱᱟ ᱫᱚ ᱵᱩᱜᱤᱭᱟᱜ ᱥᱮ ᱵᱟᱹᱲᱤᱡ ᱟᱜ ᱚᱱᱟ ᱵᱤᱪᱟᱹᱨ ᱠᱟᱛᱮᱫ ᱟᱢ ᱚᱱᱟᱨᱮ ᱦᱮᱸ ᱨᱮᱵᱮᱱ ᱮᱢ ᱞᱟᱹᱭᱟ ᱡᱩᱫᱤ ᱡᱟᱦᱟᱸᱱᱟᱜ ᱵᱟᱹᱲᱤᱡ ᱠᱚ ᱞᱟᱹᱭ ᱟᱠᱚ ᱚᱱᱟᱨᱮ ᱠᱮᱴᱮᱡ ᱧᱚᱜ ᱚᱱᱟ ᱵᱟᱝ ᱞᱟᱹᱭ ᱦᱩᱭᱩᱜ ᱛᱟᱢᱟ ᱡᱟᱦᱟᱸ ᱡᱤᱱᱤᱥ ᱠᱚ ᱫᱚ ᱵᱟᱹᱲᱤᱡᱼᱟ ᱡᱮᱞᱮᱠᱟ ᱠᱳᱢᱲᱳ ᱥᱮ ᱡᱟᱦᱟᱸᱱᱟᱜ ᱮᱴᱟᱜ ᱰᱟᱦᱟᱨ ᱛᱮ ᱠᱟᱹᱣᱰᱤ ᱟᱨᱡᱟᱣ ᱚᱱᱟ ᱠᱚ ᱡᱚᱛᱚ ᱠᱷᱚᱱ ᱵᱟᱹᱲᱤᱡᱼᱟ ᱚᱱᱟ ᱠᱚᱫᱚ ᱮᱴᱟᱜ ᱦᱚᱲ ᱞᱟᱹᱭ ᱦᱚᱸ ᱢᱟᱱᱟ ᱜᱮᱭᱟ ᱟᱨ ᱮᱴᱟᱜ ᱦᱚᱲ ᱠᱷᱚᱱ ᱦᱟᱛᱟᱣ ᱦᱚᱸ ᱢᱟᱱᱟ ᱜᱮᱭᱟ ᱱᱚᱣᱟ ᱠᱚ ᱟᱨ ᱡᱟᱦᱟᱸ ᱮᱴᱟᱜ ᱮᱴᱟᱜ ᱢᱟᱹᱱᱢᱤ ᱠᱚ ᱡᱷᱚᱛᱚ ᱜᱮ ᱢᱟᱹᱱ ᱥᱟᱞᱟᱜ ᱨᱚᱲ ᱦᱩᱭᱩᱜᱼᱟ ᱮᱴᱟᱜ ᱮᱴᱟᱜ ᱦᱚᱲ ᱠᱚ ᱥᱟᱶ ᱵᱷᱟᱜᱮ ᱵᱷᱟᱜᱮ ᱵᱮᱵᱚᱦᱟᱨ ᱦᱩᱭᱩᱜᱼᱟ ᱱᱚᱜᱼᱚ ᱱᱤᱭᱟᱹ ᱡᱟᱦᱟᱱ ᱢᱤᱫᱵᱟᱨ ᱟᱹᱨᱤ ᱠᱚ ᱢᱮᱱᱟᱜᱼᱟ ᱱᱚᱣᱟ ᱫᱚ ᱥᱟᱱᱟᱢ ᱦᱚᱲ ᱜᱮᱵᱚᱱ ᱥᱮᱪᱮᱫ ᱠᱟᱛᱮ ᱫᱚ ᱢᱟᱱᱟᱣ ᱜᱮᱭᱟᱵᱚᱱ